ᱦᱮᱸ ᱦᱮᱞᱳ ᱴᱤᱠᱟᱹᱵᱷᱤᱴᱟᱹ ᱠᱷᱚᱡ ᱢᱮᱱᱠᱷᱟᱱ ᱜᱟᱹᱰᱤᱧ ᱵᱷᱟᱲᱟ ᱞᱮᱫᱟ ᱨᱟᱢᱯᱩᱨ ᱨᱮᱭᱟᱜ ᱜᱟᱹᱰᱤ ᱢᱮᱱᱠᱷᱟᱱ ᱜᱟᱹᱰᱤ ᱵᱟᱢ ᱟᱹᱜᱩ ᱞᱮᱫᱟ ᱢᱮᱱᱠᱷᱟᱱ ᱤᱧ ᱡᱮ ᱟᱴ ᱵᱟᱡᱮ ᱚᱲᱟᱜ ᱠᱷᱚᱡ ᱤᱧ ᱩᱰᱩᱠᱜᱼᱟ ᱫᱚᱥ ᱵᱟᱡᱮ ᱨᱮ ᱢᱟᱞᱫᱟᱧ ᱯᱳᱣᱪᱷᱟᱜᱼᱟ ᱟᱨ ᱜᱟᱹᱰᱤ ᱱᱤᱛ ᱫᱷᱟᱹᱵᱤᱡ ᱨᱮᱦᱚᱸ ᱵᱟᱢ ᱟᱹᱜᱩ ᱞᱮᱫᱟ ᱥᱟᱲᱮ ᱟᱴ ᱱᱚ ᱵᱟᱡᱮ ᱦᱩᱭᱩᱜ ᱠᱟᱱ ᱨᱮᱦᱚᱸ ᱛᱟᱞᱚᱦᱮ ᱟᱢ ᱡᱩᱫᱤ ᱜᱟᱹᱰᱤ ᱵᱟᱢ ᱟᱹᱜᱩ ᱫᱟᱲᱮᱭᱟᱜᱼᱟ ᱴᱷᱟᱠᱼᱴᱷᱤᱠ ᱛᱟᱞᱚᱦᱮ ᱤᱧ ᱚᱱᱟ ᱟᱢᱟᱜ ᱜᱟᱹᱰᱤ ᱛᱮ ᱵᱟᱹᱧ ᱪᱟᱞᱟᱜᱼᱟ ᱟᱨ ᱯᱟᱭᱥᱟ ᱦᱚᱸ ᱵᱟᱹᱧ ᱮᱢᱟᱢᱟ ᱡᱮᱴᱟᱧ ᱵᱷᱟᱲᱟᱣᱟᱠᱟᱜ ᱢᱮᱭᱟ ᱚᱱᱟ ᱵᱷᱟᱲᱟ ᱴᱟᱠᱟ ᱦᱚᱸ ᱵᱟᱹᱧ ᱮᱢᱟᱢᱟ ᱪᱮᱫᱟᱜ ᱤᱧ ᱱᱤᱛᱚᱜ ᱢᱟᱞᱫᱟᱧ ᱪᱟᱞᱟᱜ ᱞᱟᱹᱜᱤᱫ ᱫᱚᱥ ᱵᱟᱡᱮ ᱨᱮ ᱚᱸᱰᱮᱧ ᱯᱳᱶᱪᱷᱟᱜᱼᱟ ᱴᱷᱤᱠ ᱥᱟᱲᱮ ᱟᱴ ᱱᱚ ᱵᱟᱡᱮ ᱦᱩᱭᱩᱜ ᱠᱟᱱ ᱨᱮᱦᱚᱸ ᱜᱟᱹᱰᱤ ᱡᱚᱠᱷᱚᱱ ᱵᱟᱢ ᱟᱹᱜᱩᱣᱟᱠᱟᱫᱟ ᱛᱟᱞᱚᱦᱮ ᱤᱧ ᱵᱟᱹᱧ ᱪᱟᱞᱟᱜ ᱠᱟᱱᱟ ᱟᱢᱟᱜ ᱜᱟᱹᱰᱤ ᱛᱮ ᱵᱟᱹᱧ ᱪᱟᱞᱟᱜᱼᱟ ᱤᱧ ᱚᱱᱟ ᱛᱟᱭᱚᱢ ᱨᱮᱭᱟᱜ ᱜᱟᱹᱰᱤ ᱮᱴᱟᱜ ᱜᱟᱹᱰᱤ ᱛᱮ ᱩᱥᱟᱹᱨᱟᱭ ᱤᱫᱤᱭᱤᱧᱟᱹ